ᱟᱵᱚ ᱥᱟᱱᱛᱟᱲᱤ ᱵᱷᱟᱥᱟ ᱫᱚ ᱱᱚᱝᱠᱟᱱ ᱵᱷᱟᱥᱟ ᱠᱟᱱ ᱛᱟᱵᱳᱱᱟ ᱫᱚᱢᱮ ᱱᱟᱯᱟᱭ ᱢᱚᱡᱽ ᱡᱟᱦᱟᱸ ᱥᱮᱫ ᱜᱮ ᱢᱮᱱᱟᱜ ᱚᱱᱛᱮᱜᱮ ᱪᱟᱞᱟᱜᱼᱟ ᱪᱮᱫ ᱞᱮᱠᱟ ᱪᱟᱞᱟᱜᱼᱟ ᱡᱮ ᱚᱞ ᱢᱮᱱᱟᱜ ᱤᱭᱟᱹᱛᱮ ᱚᱞ ᱪᱤᱠᱤᱛᱮ ᱚᱞ ᱪᱤᱠᱤᱛᱮ ᱚᱞ ᱫᱟᱲᱮᱭᱟᱜᱼᱟ ᱱᱚᱰᱮ ᱡᱮᱢ ᱪᱮᱫ ᱦᱤᱡᱩᱜ ᱟᱭᱟᱜ ᱛᱚᱵᱮ ᱛᱚ ᱚᱱᱟ ᱦᱚᱛᱮᱡ ᱛᱮ ᱱᱤᱛᱚᱜ ᱥᱟᱵ ᱱᱚᱣᱟ ᱚᱞ ᱪᱤᱠᱤ ᱯᱟᱲᱦᱟᱣ ᱫᱚ ᱫᱚᱢᱮᱜᱮᱵᱚᱱ ᱯᱟᱲᱦᱟᱣᱮᱜ ᱠᱚᱣᱟ ᱵᱟᱝᱵᱚᱱ ᱯᱟᱲᱦᱟᱣ ᱞᱮᱠᱚ ᱠᱷᱟᱡ ᱫᱚ ᱚᱱᱟ ᱤᱭᱟᱹ ᱫᱚ ᱫᱤᱱ ᱫᱤᱱ ᱛᱮ ᱟᱵᱚ ᱫᱚ ᱥᱟᱱᱛᱟᱲ ᱢᱮᱱ ᱛᱮᱜᱮ ᱟᱫᱚ ᱵᱟᱝᱵᱚᱱ ᱜᱩᱱᱛᱚᱜᱼᱟ ᱚᱱᱟ ᱦᱚᱛᱮᱡ ᱛᱮ ᱱᱤᱛᱚᱜ ᱜᱤᱫᱟᱹᱨ ᱯᱤᱫᱟᱹᱨ ᱡᱚᱛᱚᱜᱮ ᱥᱟᱱᱛᱟᱲ ᱵᱷᱟᱥᱟ ᱛᱮᱜᱮ ᱜᱟᱯᱟ ᱫᱤᱱ ᱵᱚᱱ ᱮᱱᱮᱡ ᱥᱮᱨᱮᱧᱟ ᱵᱟᱦᱟ ᱥᱮ ᱥᱚᱨᱦᱟᱭ ᱟᱫᱚ ᱪᱮᱫ ᱞᱮᱠᱟ ᱠᱟᱛᱮᱜ ᱩᱱᱤ ᱫᱚᱭ ᱮᱱᱮᱡ ᱥᱮᱨᱮᱧᱟ ᱱᱚᱣᱟᱫᱚ ᱠᱟᱱᱮᱲᱟ ᱦᱚᱲ ᱨᱚᱲᱜᱮ ᱩᱱᱤ ᱢᱟ ᱥᱟᱱᱛᱟᱲ ᱟᱵᱚ ᱡᱟᱦᱟᱸ ᱦᱚᱲ ᱛᱮᱵᱚᱱ ᱨᱚᱲᱫᱟ ᱚᱞᱪᱤᱠᱤ ᱵᱷᱟᱥᱟᱛᱮ ᱚᱱᱟᱜᱮ ᱡᱩᱫᱤ ᱵᱟᱝᱮᱢ ᱫᱟᱲᱮᱭᱟᱜᱼᱟ ᱵᱟᱝᱮ ᱩᱯᱨᱩᱢ ᱫᱟᱲᱮᱭᱟᱜᱼᱟ ᱟᱫᱚ ᱩᱱᱤ ᱫᱚ ᱪᱤᱠᱟ ᱠᱟᱛᱮᱜ ᱥᱟᱱᱛᱟᱲ ᱫᱚᱭ ᱞᱮᱠᱷᱟᱜᱼᱟ ᱚᱱᱮ ᱡᱮ ᱫᱚᱠᱟᱱ ᱵᱚᱱ ᱠᱩᱞ ᱠᱟᱭᱟ ᱚᱱᱟ ᱦᱚᱲᱛᱮ ᱢᱮᱱᱟᱭ ᱛᱚᱵᱮ ᱛᱚ ᱦᱚᱲᱛᱮ ᱡᱩᱫᱤ ᱵᱟᱝ ᱢᱮᱱ ᱞᱮᱠᱷᱟᱡ ᱫᱚ ᱪᱤᱠᱟ ᱠᱟᱛᱮ ᱚᱱᱟ ᱤᱭᱟᱹ ᱫᱚ ᱟᱹᱜᱩᱭᱟᱭ ᱛᱚ ᱚᱱᱟ ᱚᱱᱟ ᱦᱚᱛᱮᱡ ᱛᱮ ᱜᱤᱫᱟᱹᱨ ᱯᱤᱫᱟᱹᱨ ᱱᱤᱛᱚᱜ ᱡᱚᱛᱚᱜᱮ ᱵᱚᱠᱚ ᱵᱚᱭᱦᱟ ᱢᱟᱹᱭ ᱛᱟᱠᱚ ᱡᱚᱛᱚᱜᱮ ᱱᱤᱛ ᱫᱚ ᱟᱵᱚ ᱥᱟᱱᱛᱟᱲ ᱵᱷᱟᱥᱟ ᱱᱚᱝᱠᱟ ᱮᱢᱚᱱ ᱵᱷᱟᱥᱟ ᱠᱟᱱᱟ ᱱᱚᱣᱟ ᱠᱷᱚᱡ ᱫᱚ ᱱᱟᱯᱟᱭ ᱵᱷᱟᱥᱟ ᱫᱚ ᱟᱫᱚ ᱪᱮᱫᱜᱮ ᱵᱟᱹᱱᱩᱜᱼᱟ